ᱱᱚᱣᱟ ᱯᱩᱨᱵᱚ ᱵᱚᱨᱫᱷᱚᱢᱟᱱ ᱨᱮᱫᱚ ᱠᱚᱨᱢᱚ ᱥᱚᱝᱥᱛᱷᱟᱱ ᱫᱚ ᱟᱹᱰᱤᱜᱟᱱ ᱢᱮᱱᱟᱜᱼᱟ ᱡᱮᱞᱮᱠᱟ ᱟᱥᱟ ᱠᱚᱨᱢᱤ ᱟᱭ ᱥᱤ ᱰᱤ ᱮᱥ ᱠᱚᱨᱮ ᱡᱟᱦᱟᱸ ᱠᱚ ᱠᱟᱹᱢᱤᱭᱟ ᱚᱱᱟ ᱠᱚᱦᱚᱸ ᱯᱚᱧᱪᱟᱭᱮᱛ ᱚᱯᱷᱤᱥ ᱠᱚᱨᱮ ᱤᱥᱠᱩᱞ ᱠᱚᱨᱮ ᱠᱚᱞᱮᱡᱽ ᱠᱚᱨᱮ ᱢᱟᱥᱴᱟᱨ ᱠᱚᱠᱚ ᱠᱟᱹᱢᱤᱭᱟ ᱱᱚᱣᱟ ᱠᱚ ᱢᱮᱱᱟᱜᱼᱟ ᱟᱨ ᱱᱮᱛᱟᱨ ᱠᱚ ᱦᱚᱲ ᱠᱚᱫᱚ ᱵᱮᱥᱤ ᱥᱚᱨᱠᱟᱨᱤ ᱪᱟᱹᱠᱨᱤ ᱜᱮᱠᱚ ᱠᱩᱥᱤᱭᱟᱜ ᱠᱟᱱᱟ ᱪᱮᱫᱟᱜ ᱥᱮ ᱥᱚᱨᱠᱟᱨᱤ ᱠᱟᱹᱢᱤ ᱨᱮᱫᱚ ᱠᱚᱢ ᱮᱢ ᱠᱷᱟᱴᱟᱜᱼᱟ ᱟᱨ ᱱᱚᱣᱟ ᱠᱟᱹᱢᱤ ᱫᱚ ᱛᱤᱱ ᱫᱤᱱ ᱥᱟᱴ ᱵᱚᱪᱷᱚᱨ ᱵᱟᱝ ᱦᱩᱭᱩᱜ ᱛᱟᱢᱟ ᱩᱱ ᱫᱤᱱ ᱱᱚᱣᱟ ᱠᱟᱹᱢᱤ ᱫᱚᱢ ᱠᱟᱹᱢᱤ ᱫᱟᱲᱮᱭᱟᱜᱼᱟ ᱢᱮᱱᱠᱷᱟᱱ ᱠᱟᱹᱣᱰᱤ ᱫᱚ ᱵᱮᱥᱚᱨᱠᱟᱨᱤ ᱠᱷᱚᱱ ᱫᱚ ᱠᱚᱢ ᱜᱮᱭᱟ ᱢᱮᱱᱠᱷᱟᱱ ᱵᱮᱥᱚᱨᱠᱟᱨᱤ ᱠᱟᱹᱢᱤ ᱫᱚ ᱠᱟᱹᱣᱰᱤ ᱫᱚ ᱟᱹᱰᱤ ᱵᱟᱹᱲᱛᱤ ᱜᱮᱭᱟ ᱟᱨ ᱠᱷᱟᱴᱟᱣ ᱦᱚᱸ ᱟᱹᱰᱤ ᱠᱚ ᱠᱷᱟᱴᱟᱣ ᱦᱚᱪᱚ ᱢᱮᱭᱟ ᱚᱱᱟᱛᱮ ᱦᱚᱲ ᱫᱚ ᱵᱟᱠᱚ ᱠᱩᱥᱤᱭᱟᱜᱼᱟ ᱱᱮᱛᱟᱨ ᱨᱮᱱ ᱜᱤᱫᱽᱨᱟᱹ ᱠᱚ ᱫᱚ ᱟᱹᱰᱤ ᱠᱚ ᱵᱮᱠᱟᱨᱚᱛᱛᱚᱣ ᱠᱟᱱᱟ ᱪᱮᱫᱟᱜ ᱥᱮ ᱚᱞᱚᱜ ᱯᱟᱲᱦᱟᱣ ᱨᱮᱱ ᱟᱹᱰᱤ ᱠᱚ ᱡᱟᱹᱥᱛᱤᱣᱟᱠᱟᱱᱟ ᱟᱨ ᱠᱚᱢᱯᱤᱴᱤᱥᱮᱱ ᱠᱚᱨᱮ ᱦᱚᱸ ᱟᱹᱰᱤ ᱠᱚ ᱡᱟᱹᱥᱛᱤᱭᱟᱠᱟᱱᱟ ᱟᱨ ᱥᱚᱨᱠᱟᱨ ᱯᱷᱚᱨᱚᱢ ᱠᱚ ᱵᱟᱭ ᱛᱳᱫ ᱮᱫᱟ ᱥᱮ ᱪᱟᱹᱠᱨᱤ ᱠᱚ ᱥᱚᱨᱠᱟᱨᱤ ᱪᱟᱹᱠᱨᱤ ᱠᱚ ᱵᱟᱝ ᱧᱟᱯᱟᱢ ᱠᱟᱱᱟ ᱚᱱᱟᱛᱮ ᱵᱮᱥᱤ ᱦᱚᱲ ᱜᱮᱠᱚ ᱵᱮᱠᱟᱨᱚᱛᱛᱚᱣ ᱟᱠᱟᱱᱟ ᱟᱨ ᱚᱞᱚᱜ ᱯᱟᱲᱦᱟᱣ ᱠᱷᱟᱹᱛᱤᱨ ᱪᱮᱫ ᱠᱟᱹᱢᱤ ᱦᱚᱸ ᱵᱟᱝᱠᱚ ᱠᱟᱹᱢᱤᱭᱟᱠᱟᱫ ᱛᱮ ᱠᱟᱹᱴᱤᱡ ᱩᱢᱮᱨ ᱠᱷᱚᱱ ᱱᱤᱛᱚᱜ ᱫᱚ ᱚᱱᱟ ᱠᱚ ᱠᱟᱹᱢᱤ ᱦᱚᱸᱠᱚ ᱮᱛᱚᱢᱚᱜ ᱠᱟᱱᱟ ᱢᱟᱴᱷ ᱠᱟᱹᱢᱤ ᱠᱚ ᱵᱟᱠᱚ ᱫᱟᱲᱮᱭᱟᱜ ᱠᱟᱱᱟ ᱚᱱᱟᱛᱮ ᱚᱲᱟᱜ ᱠᱚᱨᱮ ᱜᱮᱠᱚ ᱛᱟᱦᱮᱱ ᱠᱟᱱᱟ ᱟᱨ ᱪᱟᱹᱠᱨᱤ ᱠᱚᱢᱟ ᱵᱟᱝ ᱧᱟᱯᱟᱢ ᱠᱟᱱ ᱚᱱᱟᱛᱮ ᱟᱨᱚ ᱵᱟᱹᱲᱛᱤ ᱠᱚ ᱵᱮᱠᱟᱨᱚᱛᱛᱚᱣᱟᱠᱟᱱᱟ ᱚᱱᱟᱛᱮᱧ ᱞᱟᱹᱭᱟ ᱟᱢ ᱫᱚ ᱱᱮᱛᱟᱨ ᱫᱚ ᱡᱟ ᱡᱩᱜᱽ ᱠᱟᱱᱟ ᱠᱚᱢᱯᱤᱴᱤᱥᱮᱱ ᱡᱩᱜᱽ ᱟᱢ ᱛᱤᱱᱟᱹᱜ ᱮᱢ ᱫᱟᱲᱮᱭᱟᱜᱼᱟ ᱫᱤᱱᱟᱹᱢ ᱜᱮᱢ ᱠᱟᱹᱢᱤᱭᱟ ᱟᱨ ᱟᱢᱮᱢ ᱠᱟᱹᱢᱤ ᱞᱮᱠᱷᱟᱱ ᱟᱢᱜᱮᱢ ᱞᱟᱦᱟᱜᱼᱟ ᱟᱨᱮᱢ ᱩᱨᱩᱢᱚᱜᱼᱟ ᱚᱱᱟᱜᱮ ᱤᱧᱫᱩᱧ ᱢᱚᱱᱮᱭᱟ ᱫᱤᱱᱟᱹᱢ ᱠᱟᱹᱢᱤ ᱫᱤᱱᱟᱹᱢ ᱜᱮ ᱠᱟᱹᱢᱤ ᱦᱩᱭᱩᱜᱼᱟ